ᱥᱟᱱᱛᱟᱞ ᱜᱤᱫᱽᱨᱟᱹ ᱠᱚᱣᱟᱜ ᱥᱟᱱᱛᱟᱞᱤ ᱯᱟᱹᱨᱥᱤ ᱥᱮᱬᱟ ᱞᱟᱹᱠᱛᱤ ᱠᱟᱱᱟ ᱱᱤᱭᱟᱹ ᱤᱫᱤ ᱠᱟᱛᱮᱫ ᱫᱚ ᱤᱧ ᱱᱤᱭᱟᱹ ᱜᱤᱧ ᱢᱮᱱᱟ ᱡᱮ ᱥᱟᱱᱛᱟᱞ ᱯᱟᱹᱨᱥᱤ ᱫᱚ ᱟᱵᱚ ᱥᱟᱱᱟᱢ ᱥᱟᱱᱛᱟᱞ ᱦᱚᱯᱚᱱ ᱠᱚᱜᱮ ᱥᱮᱬᱟ ᱞᱟᱹᱠᱛᱤᱭᱟ ᱪᱮᱫᱟᱜ ᱥᱮ ᱱᱤᱭᱟᱹ ᱫᱚ ᱟᱵᱚᱣᱟᱜ ᱡᱟᱱᱟᱢ ᱟᱲᱟᱝ ᱠᱟᱱ ᱛᱟᱵᱚᱱᱟ ᱟᱨ ᱱᱤᱭᱟᱹ ᱡᱩᱫᱤ ᱵᱟᱵᱚᱱ ᱨᱟᱹᱠᱷᱤ ᱡᱚᱜᱟᱣᱟ ᱛᱟᱦᱚᱞᱮ ᱟᱵᱩᱨᱮᱱ ᱛᱟᱭᱱᱚᱢ ᱜᱤᱫᱽᱨᱟᱹ ᱠᱚᱦᱚᱸ ᱩᱱᱠᱩ ᱦᱚᱸ ᱵᱟᱠᱚ ᱪᱮᱫ ᱫᱟᱲᱮᱭᱟᱜᱼᱟ ᱟᱨ ᱵᱟᱠᱩ ᱪᱮᱫ ᱞᱮᱠᱷᱟᱡ ᱢᱤᱫ ᱫᱤᱱ ᱫᱚ ᱟᱵᱩᱣᱟᱜ ᱥᱟᱱᱛᱟᱞ ᱯᱟᱹᱨᱥᱤ ᱨᱮᱭᱟᱜ ᱟᱹᱨᱤᱪᱟᱹᱞᱤ ᱥᱟᱱᱟᱢ ᱜᱤ ᱟᱫᱚᱜᱼᱟ ᱚᱱᱟ ᱠᱷᱟᱹᱛᱤᱨ ᱛᱮ ᱟᱵᱚ ᱫᱚ ᱥᱟᱱᱛᱟᱞᱤ ᱯᱟᱹᱨᱥᱤ ᱫᱚ ᱥᱮᱬᱟ ᱞᱟᱹᱠᱛᱤᱭᱟ